ᱤᱧ ᱢᱤᱫᱴᱮᱱ ᱵᱟᱭᱵᱮᱞᱤᱧ ᱯᱟᱲᱦᱟᱣᱮᱫ ᱠᱟᱱ ᱛᱟᱦᱮᱱᱟ ᱚᱱᱟ ᱵᱟᱭ ᱵᱮᱞ ᱨᱮᱫᱚ ᱡᱤᱥᱩᱣᱟᱜ ᱠᱟᱦᱤᱱᱤ ᱛᱟᱦᱮᱸ ᱠᱟᱱᱟ ᱟᱨ ᱡᱤᱥᱩᱣᱟᱜ ᱠᱟᱦᱤᱱᱤ ᱟᱸᱡᱚᱢ ᱠᱟᱛᱮᱫ ᱟᱰᱤ ᱠᱚᱥᱴᱚᱧ ᱵᱩᱡᱷᱟᱹᱣ ᱠᱟᱫᱟ ᱚᱱᱟ ᱠᱟᱦᱤᱱᱤ ᱫᱚ ᱦᱳᱭᱳᱜ ᱠᱟᱱᱟ ᱡᱮ ᱡᱤᱥᱩ ᱫᱚ ᱟᱰᱤ ᱵᱷᱟᱜᱮᱭᱟᱱ ᱦᱚᱲᱮ ᱛᱟᱦᱮᱸ ᱠᱟᱱᱟ ᱟᱨ ᱦᱚᱲ ᱠᱚ ᱥᱟᱶ ᱟᱰᱤ ᱵᱷᱟᱜᱮ ᱜᱮ ᱠᱟᱢᱤᱭᱮᱫ ᱠᱟᱱ ᱛᱟᱦᱮᱱᱟ ᱟᱨ ᱦᱚᱲ ᱠᱚᱱ ᱦᱚᱸ ᱟᱰᱤ ᱟᱸᱴᱮ ᱥᱟᱦᱟᱡᱽᱡᱚ ᱠᱟᱠᱚ ᱛᱟᱦᱮᱱᱟ ᱡᱟᱦᱟᱱᱟᱜ ᱞᱟᱜᱤᱫ ᱜᱮ ᱟᱨ ᱢᱮᱱᱠᱷᱟᱱ ᱱᱤᱭᱟᱹ ᱵᱟᱹᱧ ᱵᱟᱲᱟᱭ ᱫᱟᱲᱮᱭᱟᱜ ᱠᱟᱱᱟ ᱡᱤᱥᱩ ᱫᱚ ᱪᱮᱫ ᱠᱷᱟᱛᱤᱨ ᱠᱚ ᱠᱨᱩᱥ ᱞᱮᱫᱮᱭᱟ ᱡᱮᱣᱮᱫ ᱛᱮ ᱟᱨ ᱡᱤᱥᱩ ᱫᱚ ᱚᱝᱠᱟᱱ ᱵᱟᱲᱤᱡ ᱫᱚ ᱵᱟᱭ ᱠᱟᱢᱤ ᱟᱠᱟᱫᱟ ᱡᱮ ᱩᱱᱤ ᱠᱨᱩᱥ ᱦᱳᱭᱮᱱ ᱛᱟᱭᱟ ᱟᱨ ᱡᱤᱥᱩ ᱫᱚ ᱡᱟᱦᱟᱸᱭ ᱜᱮ ᱨᱩᱣᱟᱹᱜ ᱦᱟᱥᱳ ᱠᱚᱫᱚᱭ ᱢᱚᱸᱡᱽᱮᱫ ᱠᱚ ᱛᱟᱦᱮᱸᱫᱼᱟ